ᱴᱚᱴᱷᱟᱠᱤᱭᱟᱹ ᱠᱟᱹᱣᱰᱤᱟᱹᱨᱤ ᱞᱮᱠᱟᱛᱮ ᱵᱟᱹᱱᱤᱡᱽ ᱵᱮᱯᱟᱨ ᱨᱮ ᱥᱟᱱᱛᱟᱞᱤ ᱯᱟᱹᱨᱥᱤ ᱫᱚ ᱟᱹᱰᱤ ᱚᱥᱟᱢᱵᱷᱮᱲ ᱜᱮ ᱮᱱᱮᱢ ᱢᱮᱱᱟᱜᱼᱟ ᱡᱮᱞᱮᱠᱟ ᱟᱹᱛᱩ ᱚᱲᱟᱜ ᱠᱚᱨᱮᱱᱟᱜ ᱦᱟᱴ ᱵᱟᱡᱟᱨ ᱠᱚᱨᱮ ᱡᱮᱞᱮᱠᱟ ᱟᱵᱚ ᱥᱟᱱᱛᱟᱲ ᱦᱚᱲ ᱦᱚᱯᱚᱱ ᱠᱚ ᱠᱚ ᱠᱟᱨᱵᱟᱨ ᱮᱫᱟ ᱵᱮᱥᱟ ᱵᱟᱹᱱᱤᱡ ᱫᱟᱠᱚ ᱟᱫᱚ ᱚᱱᱟ ᱵᱟᱹᱱᱤᱡ ᱵᱮᱯᱟᱨ ᱠᱚ ᱠᱷᱮᱛᱨᱮ ᱨᱮ ᱟᱹᱛᱩ ᱚᱲᱟᱜ ᱠᱚᱨᱮᱱ ᱱᱚᱝᱠᱟᱱ ᱟᱹᱛᱩ ᱠᱚ ᱦᱚᱲ ᱠᱚ ᱢᱮᱱᱟᱜ ᱠᱚᱣᱟ ᱡᱮᱞᱮᱠᱟ ᱟᱯᱱᱟᱨ ᱯᱟᱹᱨᱥᱤ ᱛᱮ ᱥᱮ ᱥᱟᱱᱛᱟᱲ ᱯᱟᱹᱨᱥᱤ ᱛᱮ ᱡᱮᱞᱮᱠᱟ ᱠᱚ ᱨᱚᱲ ᱫᱟᱲᱮᱭᱟᱜᱼᱟ ᱮᱴᱟᱜ ᱮᱴᱟᱜ ᱯᱟᱹᱨᱥᱤ ᱠᱚ ᱚᱱᱠᱟ ᱞᱮᱠᱟ ᱫᱚ ᱵᱟᱝ ᱠᱚ ᱵᱮᱵᱷᱟᱨ ᱥᱮ ᱵᱟᱝ ᱠᱚ ᱨᱚᱲ ᱫᱟᱲᱮᱭᱟᱜᱼᱟ ᱟᱯᱱᱟᱨ ᱯᱟᱹᱨᱥᱤ ᱵᱮᱜᱚᱨ ᱡᱮᱞᱮᱠᱟ ᱨᱤᱞᱤᱯᱷᱤᱞᱤ ᱠᱚ ᱨᱚᱲᱟ ᱚᱱᱠᱟ ᱞᱮᱠᱟ ᱮᱴᱟᱜ ᱯᱟᱹᱨᱥᱤ ᱛᱮᱫᱚ ᱵᱟᱝ ᱠᱚ ᱨᱚᱲ ᱫᱟᱲᱮᱭᱟᱜᱼᱟ ᱟᱫᱚ ᱚᱱᱟ ᱥᱮᱫ ᱠᱷᱚᱱᱟᱜ ᱫᱤᱥᱟᱹ ᱞᱮᱠᱷᱟᱱ ᱵᱩᱡᱷᱟᱹᱜᱼᱟ ᱥᱮ ᱵᱟᱲᱟᱭᱚᱜᱼᱟ ᱡᱮ ᱵᱟᱹᱱᱤᱡᱽ ᱵᱮᱯᱟᱨ ᱠᱚ ᱠᱷᱮᱛᱨᱮ ᱨᱮ ᱟᱹᱰᱤᱜᱮ ᱥᱚᱞᱦᱮᱭᱟ ᱡᱮᱞᱮᱠᱟ ᱥᱟᱱᱛᱟᱲ ᱯᱟᱹᱨᱤᱥ ᱨᱮᱱ ᱦᱚᱲ ᱢᱤᱫᱴᱟᱱ ᱟᱨᱢᱤᱫᱴᱟᱱ ᱥᱟᱱᱛᱟᱲ ᱟᱯᱱᱟᱨ ᱯᱟᱹᱨᱥᱤ ᱥᱮ ᱥᱟᱱᱛᱟᱲ ᱛᱮ ᱨᱚᱲ ᱟᱭᱟ ᱛᱟᱦᱞᱮ ᱟᱹᱠᱤᱱ ᱢᱩᱫᱽᱨᱮ ᱡᱟᱦᱟᱸ ᱵᱷᱟᱵ ᱨᱮᱭᱟᱜ ᱟᱫᱟᱱ ᱯᱨᱚᱫᱟᱱ ᱡᱤᱱᱤᱥ ᱠᱚᱨᱮᱱᱟᱜ ᱡᱟᱦᱟᱸ ᱧᱩᱛᱩᱢ ᱚᱱᱟ ᱠᱚ ᱟᱹᱰᱤ ᱟᱞᱜᱟ ᱛᱮ ᱟᱹᱰᱤ ᱥᱚᱞᱦᱮ ᱛᱮ ᱨᱚᱯᱚᱲ ᱜᱟᱞᱢᱟᱨᱟᱣ ᱜᱟᱱᱚᱜᱼᱟ ᱟᱨ ᱴᱚᱴᱷᱟᱠᱤᱭᱟᱹ ᱠᱟᱹᱣᱰᱤᱭᱟᱹᱨᱤ ᱞᱮᱠᱟ ᱛᱮᱦᱚᱸ ᱱᱚᱣᱟ ᱠᱚ ᱟᱹᱰᱤ ᱜᱚᱱᱚᱝ ᱢᱮᱱᱟᱜᱼᱟ ᱱᱟᱦᱟᱜ ᱚᱠᱛᱚ ᱧᱮᱞᱚᱜᱚᱜ ᱠᱟᱱᱟ ᱡᱮ ᱥᱟᱱᱛᱟᱲ ᱦᱚᱲᱠᱚ ᱠᱷᱩᱫᱫᱟᱨ ᱞᱮᱠᱟᱛᱮ ᱜᱚᱦᱚᱲ ᱞᱟᱹᱜᱤᱫ ᱛᱮ ᱫᱤᱠᱩ ᱥᱮ ᱮᱢᱟᱱ ᱡᱟᱹᱛᱤ ᱠᱚᱦᱚᱸ ᱠᱚᱢ ᱵᱮᱥᱤ ᱥᱟᱱᱛᱟᱲ ᱯᱟᱹᱨᱥᱤ ᱪᱮᱫ ᱨᱮᱱᱟᱜ ᱠᱚ ᱨᱤᱠᱟᱹᱭᱮᱫᱟ ᱚᱱᱟᱫᱚ ᱪᱮᱫ ᱞᱟᱹᱜᱤᱫ ᱱᱚᱜᱼᱚ ᱱᱚᱣᱟ ᱥᱟᱱᱛᱟᱲ ᱫᱚ ᱥᱟᱱᱛᱟᱲ ᱛᱮ ᱡᱩᱫᱤ ᱠᱟᱹᱴᱤᱡ ᱮᱢ ᱨᱚᱲ ᱟᱭᱟ ᱛᱟᱦᱚᱞᱮ ᱚᱸᱰᱮᱜᱮ ᱩᱱᱤ ᱫᱚ ᱥᱮᱱᱚᱜᱼᱮ ᱠᱩᱥᱤᱭᱟᱜᱼᱟ ᱟᱯᱱᱟᱨᱟᱜ ᱟᱭᱳ ᱟᱲᱟᱝ ᱥᱮ ᱟᱯᱱᱟᱨᱟᱜ ᱯᱟᱹᱨᱥᱤ ᱛᱮ ᱨᱚᱲ ᱠᱟᱨᱵᱟᱨ ᱥᱮ ᱡᱟᱦᱟᱱᱟᱜ ᱵᱟᱹᱱᱤᱡ ᱵᱮᱯᱟᱨ ᱟᱹᱰᱤ ᱠᱩᱥᱤ ᱟᱨ ᱨᱟᱹᱥᱠᱟᱹ ᱵᱩᱡᱷᱟᱹᱜᱼᱟ ᱡᱟᱨ ᱯᱷᱚᱞᱮ ᱥᱟᱱᱛᱟᱲ ᱠᱚᱦᱚᱸ ᱩᱱ ᱚᱠᱛᱚ ᱫᱚ ᱚᱱᱠᱟᱱ ᱫᱚᱠᱟᱱ ᱥᱮ ᱵᱟᱡᱟᱨ ᱠᱚᱨᱮ ᱜᱮᱠᱚ ᱪᱟᱞᱟᱜᱼᱟ ᱟᱨ ᱡᱟᱦᱟᱸᱨᱮ ᱡᱩᱫᱤᱢ ᱠᱟᱹᱢᱤᱭᱟ ᱢᱤᱫᱛᱮ ᱮᱠᱮᱱ ᱥᱟᱱᱛᱟᱲᱮᱢ ᱛᱟᱦᱮᱱᱟ ᱥᱚᱦᱚᱨ ᱵᱟᱡᱟᱨ ᱦᱳᱠ ᱟᱛᱳ ᱯᱟᱲᱟ ᱦᱳᱠ ᱟᱫᱚ ᱚᱱᱮ ᱡᱮ ᱠᱟᱹᱢᱤ ᱨᱮᱭᱟᱜ ᱡᱟᱦᱟᱸ ᱠᱩᱲᱟᱹᱭ ᱥᱚᱝ ᱫᱚ ᱥᱮ ᱯᱩᱭᱥᱟᱹ ᱠᱚ ᱮᱢᱚᱜ ᱫᱚ ᱟᱫᱚ ᱱᱚᱜᱼᱚ ᱱᱟ ᱠᱚ ᱠᱷᱮᱛᱨᱮ ᱨᱮᱦᱚᱸ ᱢᱤᱫᱴᱟᱱ ᱴᱚᱴᱷᱟᱠᱤᱭᱟᱹ ᱞᱮᱠᱟᱛᱮ ᱱᱚᱣᱟ ᱯᱟᱹᱨᱥᱤᱛᱮ ᱨᱚᱯᱚᱲ ᱜᱟᱞᱢᱟᱨᱟᱣ ᱞᱮᱠᱟᱛᱮ ᱪᱮᱫ ᱞᱮᱠᱟ ᱦᱟᱹᱴᱤᱧ ᱦᱟᱯᱟᱴᱤᱧ ᱥᱩᱵᱤᱫᱷᱟ ᱟᱫᱚ ᱚᱱᱠᱟᱜᱮ ᱡᱩᱫᱤ ᱢᱮᱥᱟᱢᱤᱥᱤ ᱥᱮ ᱮᱴᱜ ᱡᱟᱹᱛᱤ ᱯᱟᱹᱨᱤᱥ ᱨᱮᱱ ᱦᱚᱲ ᱠᱚ ᱛᱟᱦᱮᱱᱟ ᱚᱱᱟ ᱠᱟᱹᱢᱤ ᱫᱚᱞ ᱨᱮ ᱛᱟᱦᱚᱞᱮ ᱚᱱᱠᱟ ᱩᱱ ᱠᱷᱟᱱ ᱟᱫᱚ ᱚᱱᱟ ᱠᱟᱹᱴᱤᱪ ᱡᱮᱱᱚ ᱚᱠᱟ ᱞᱮᱠᱟ ᱟᱱᱟᱴ ᱛᱮᱭᱟᱨᱚᱜᱼᱟ ᱟᱫᱚ ᱚᱱᱟᱛᱮ ᱢᱮᱱ ᱜᱟᱱᱚᱜᱼᱟ ᱴᱚᱴᱷᱟᱠᱤᱭᱟᱹ ᱠᱟᱹᱣᱰᱤᱭᱟᱹᱨᱤ ᱵᱚᱡᱟᱭ ᱫᱚᱦᱚ ᱞᱟᱹᱜᱤᱫ ᱡᱮᱞᱮᱠᱟ ᱟᱯᱱᱟᱨ ᱯᱟᱹᱨᱥᱤ ᱨᱮᱭᱟᱜ ᱢᱤᱫᱴᱟᱝ ᱜᱚᱱᱚᱝ ᱥᱮ ᱫᱟᱢ ᱟᱱᱟᱜ ᱦᱤᱸᱥ ᱠᱟᱱᱟ ᱚᱱᱠᱟᱜᱮ ᱟᱯᱱᱟᱨᱟᱜ ᱯᱟᱹᱨᱥᱤᱛᱮ ᱨᱚᱲ ᱨᱚᱯᱚᱲ ᱜᱟᱞᱢᱟᱨᱟᱣ ᱟᱪᱟᱨ ᱵᱮᱵᱷᱟᱨ ᱱᱮᱢᱟᱪᱟᱨ ᱚᱱᱠᱟᱜᱮ ᱠᱩᱥᱤ ᱨᱟᱹᱥᱠᱟᱹ ᱥᱮ ᱜᱚᱱᱚᱝ ᱟᱱᱟᱜ ᱢᱤᱫ ᱦᱤᱸᱥ ᱠᱟᱱᱟ ᱚᱱᱟ ᱞᱮᱠᱟᱛᱮ ᱢᱮᱱ ᱜᱟᱱᱚᱜᱼᱟ ᱡᱮ ᱟᱯᱱᱟᱨ ᱯᱟᱹᱨᱥᱤ ᱛᱮ ᱨᱚᱲ ᱨᱚᱯᱚᱲ ᱠᱟᱹᱣᱰᱤᱟᱹᱨᱤ ᱢᱤᱫᱴᱟᱱ ᱵᱮᱞᱮᱱᱥ ᱫᱚᱦᱚ ᱞᱟᱹᱜᱤᱫ ᱡᱮᱞᱮᱠᱟ ᱥᱩᱵᱤᱫᱷᱟ ᱢᱮᱱᱟᱜᱼᱟ ᱚᱱᱠᱟ ᱫᱚ ᱮᱴᱟᱜ ᱯᱟᱹᱨᱥᱤ ᱛᱮᱫᱚ ᱥᱟᱱᱛᱟᱲ ᱠᱚᱣᱟᱜ ᱫᱚ ᱚᱥᱩᱵᱤᱫᱷᱟ ᱧᱚᱜ ᱜᱮᱭᱟ ᱚᱱᱟ ᱞᱮᱠᱟᱛᱮ ᱥᱟᱱᱛᱟᱲ ᱯᱟᱹᱨᱥᱤ ᱫᱚ ᱥᱮ ᱟᱯᱱᱟᱨ ᱟᱭᱳ ᱟᱲᱟᱝ ᱫᱚ ᱟᱹᱰᱤ ᱡᱩᱫᱟᱹ ᱜᱮᱭᱟ